ᱦᱮᱞᱳ ᱥᱚᱨᱮᱱ ᱨᱮᱥᱴᱩᱨᱮᱱᱴ ᱠᱷᱚᱱ ᱵᱮᱱ ᱞᱟᱹᱭ ᱮᱫᱟ ᱟᱹᱞᱤᱧ ᱞᱤᱧ ᱞᱟᱹᱭ ᱮᱫᱟ ᱯᱨᱚᱥᱟᱱᱛᱚ ᱦᱟᱸᱥᱫᱟ ᱢᱤᱫᱴᱮᱱ ᱴᱮᱵᱤᱞ ᱵᱩᱠ ᱦᱟᱛᱟᱣ ᱥᱟᱱᱟᱭᱮᱫ ᱞᱤᱧᱟᱹ ᱠᱟᱹᱴᱤᱡ ᱚᱵᱷᱟᱨ ᱠᱚᱵᱮᱱ ᱞᱟᱹᱭ ᱠᱮᱭᱟ ᱟᱪᱪᱷᱟ ᱮᱠᱥᱳ ᱴᱟᱠᱟ ᱡᱟᱭᱜᱟ ᱨᱮ ᱟᱹᱥᱤ ᱴᱟᱠᱟ ᱛᱮᱵᱮᱱ ᱮᱢᱟ ᱞᱤᱧᱟᱹ ᱟᱪᱪᱷᱟ ᱵᱤᱨᱭᱟᱱᱤ ᱢᱳᱢᱳ ᱟᱪᱪᱷᱟ ᱼ ᱢᱟᱱᱮ ᱚᱯᱷᱟᱨ ᱫᱚᱞᱤᱧ ᱧᱟᱢ ᱜᱮᱭᱟ ᱥᱮ ᱪᱮᱫ ᱢᱤᱫᱴᱮᱱ ᱴᱮᱵᱤᱞ ᱨᱮ ᱴᱷᱤᱠ ᱜᱮᱭᱟ ᱟᱹᱞᱤᱧ ᱜᱟᱯᱟ ᱯᱷᱮᱨᱮᱱᱰᱥ ᱠᱚ ᱟᱛᱮᱫ ᱪᱟᱞᱟᱜ ᱨᱮᱱᱟᱜ ᱢᱮᱱᱟᱜᱼᱟ ᱟᱵᱮᱱᱟᱜ ᱨᱮᱥᱴᱩᱨᱮᱱᱴ ᱨᱮ ᱦᱮᱸ ᱛᱮᱭᱟᱨ ᱵᱤᱱ ᱛᱟᱦᱮᱸᱱᱟ ᱟᱨ ᱪᱮᱫ ᱴᱷᱤᱠ ᱜᱮᱭᱟ ᱢᱟ ᱧᱟᱯᱟᱢ ᱦᱩᱭᱩᱜᱼᱟ ᱜᱟᱯᱟ ᱦᱮᱸ